ᱠᱟᱹᱴᱤᱡ ᱨᱮᱭᱟᱜ ᱚᱵᱷᱤᱜᱚᱛᱟ ᱢᱚᱫᱽᱫᱷᱮ ᱡᱚᱛᱚ ᱠᱷᱚᱱᱟᱜ ᱢᱟᱱᱮ ᱢᱚᱡᱽ ᱚᱵᱷᱤᱜᱚᱛᱟ ᱫᱚ ᱦᱩᱭᱩᱜ ᱠᱟᱱᱟ ᱥᱠᱩᱞ ᱪᱟᱞᱟᱜ ᱴᱟᱭᱤᱢ ᱡᱚᱠᱷᱚᱱ ᱢᱟᱱᱮ ᱤᱧ ᱡᱚᱠᱷᱚᱱ ᱯᱷᱟᱥᱴ ᱤᱥᱠᱩᱞ ᱨᱮᱧ ᱪᱟᱞᱟᱣ ᱞᱮᱱᱟ ᱢᱟᱱᱮ ᱡᱚᱠᱷᱚᱱ ᱵᱷᱚᱨᱛᱤ ᱠᱟᱛᱮᱫ ᱡᱚᱠᱷᱚᱱ ᱱᱚᱛᱩᱱ ᱯᱷᱟᱥᱴ ᱮᱠᱫᱚᱢ ᱤᱥᱠᱩᱞ ᱤᱧ ᱵᱚᱞᱚᱜᱼᱟ ᱩᱱ ᱡᱚᱠᱷᱚᱡ ᱥᱟᱹᱨᱤᱱᱟᱜ ᱮᱠᱫᱚᱢ ᱮᱠᱫᱚᱢ ᱤᱧᱟᱹᱜ ᱢᱚᱡᱽ ᱚᱵᱷᱤᱜᱚᱛᱟ ᱫᱚ ᱪᱮᱫ ᱤᱧ ᱞᱟᱹᱭᱟ ᱠᱟᱹᱴᱤᱡ ᱨᱮ ᱢᱟᱱᱮ ᱯᱨᱚᱛᱷᱚᱢ ᱯᱨᱚᱛᱷᱚᱢ ᱫᱚ ᱢᱟᱱᱮ ᱞᱟᱦᱟ ᱞᱦᱟ ᱫᱚ ᱵᱚᱛᱚᱨ ᱜᱮᱧ ᱟᱹᱭᱞᱟᱹᱣ ᱠᱮᱫᱟ ᱛᱟᱨᱯᱚᱨᱮ ᱫᱚ ᱫᱷᱤᱨᱮ ᱫᱷᱤᱨᱮ ᱚᱱᱟ ᱵᱚᱛᱚᱨ ᱫᱚ ᱠᱟᱴᱟᱣ ᱠᱟᱛᱮᱫ ᱛᱟᱨᱯᱚᱨ ᱟᱨᱦᱚᱸ ᱟᱨᱦᱚᱸ ᱦᱩᱭᱩᱜ ᱠᱟᱱᱟ ᱢᱟᱱᱮ ᱮᱠᱴᱟ ᱟᱹᱰᱤ ᱢᱚᱡᱽ ᱢᱟᱱᱮ ᱵᱮᱯᱟᱴ ᱦᱮᱡ ᱱᱟ ᱡᱮ ᱢᱟᱱᱮ ᱢᱟᱱᱮ ᱱᱚᱭᱟ ᱱᱚᱭᱟ ᱜᱟᱛᱮ ᱠᱩᱲᱤ ᱠᱚ ᱜᱟᱛᱮ ᱠᱚᱲᱟ ᱠᱚᱠᱚ ᱦᱩᱭᱮᱱ ᱛᱤᱧᱟ ᱟᱨᱦᱚᱸ ᱮᱴᱟᱜ ᱮᱴᱟᱜ ᱡᱟᱭᱜᱟ ᱨᱤᱧ ᱪᱟᱞᱣ ᱵᱟᱲᱟ ᱠᱟᱱᱟ ᱟᱨᱦᱚᱸ ᱚᱱᱮ ᱠᱚᱢᱯᱤᱴᱤᱥᱮᱱ ᱢᱟᱱᱮ ᱡᱚᱛᱚ ᱠᱷᱚᱱᱟᱜ ᱵᱮᱥᱴ ᱫᱚ ᱦᱩᱭᱩᱜ ᱠᱟᱱᱟ ᱤᱧᱟᱜ ᱠᱟᱹᱴᱤᱡ ᱨᱮᱭᱟᱜ ᱡᱚᱠᱷᱚᱱ ᱤᱧ ᱯᱷᱟᱴ ᱴᱟᱭᱤᱢ ᱤᱧ ᱤᱥᱠᱩᱞ ᱤᱧ ᱪᱟᱞᱟᱣ ᱞᱮᱱᱟ ᱟᱨ ᱚᱱᱟ ᱠᱚ ᱥᱟᱶᱛᱮ ᱫᱚ ᱦᱩᱭᱩᱜ ᱠᱟᱱᱟ ᱡᱮ ᱠᱟᱹᱴᱤᱡ ᱵᱮᱲᱟ ᱨᱮᱭᱟᱜ ᱜᱟᱛᱮ ᱠᱚᱲᱟ ᱠᱚ ᱜᱟᱛᱮ ᱠᱩᱲᱤ ᱠᱚ ᱩᱱᱠᱩ ᱥᱟᱛᱮᱜ ᱢᱟᱱᱮ ᱢᱤᱢᱤᱫᱴᱮᱡ ᱯᱟᱨᱚᱢ ᱥᱚᱢᱚᱭ ᱯᱟᱨᱚᱢ ᱢᱚᱦᱩᱨᱛᱚ ᱚᱱᱟ ᱥᱟᱛᱮᱜ ᱟᱨᱦᱚᱸ ᱱᱟᱱᱟᱱ ᱵᱤᱥᱚᱭ ᱢᱮᱢ ᱥᱮᱨ ᱟᱨᱦᱚᱸ ᱟᱹᱰᱤ ᱱᱟᱱᱟᱱ ᱠᱚᱜᱮ ᱚᱱᱟ ᱥᱟᱛᱮᱜ ᱤᱧᱟᱜ ᱠᱟᱹᱴᱤᱡ ᱵᱮᱞᱟ ᱨᱮᱭᱟᱜ ᱤᱥᱠᱩᱞ ᱟᱨ ᱚᱱᱟ ᱥᱟᱶᱛᱮ ᱤᱧᱦᱚᱸ ᱟᱹᱰ ᱵᱮᱥ ᱤᱧ ᱟᱹᱭᱠᱟᱹᱣ ᱠᱮᱫᱟ ᱟᱹᱰᱤ ᱢᱚᱡᱽ ᱤᱧ ᱵᱩᱡᱷᱟᱹᱣ ᱞᱮᱫᱟ